ᱦᱮᱞᱳ ᱢᱟᱨᱟᱝ ᱵᱩᱨᱩ ᱜᱮᱥ ᱮᱡᱮᱱᱥᱤ ᱦᱳᱭ ᱟᱹᱞᱤᱧ ᱫᱚ ᱞᱟᱠᱯᱚᱛᱤ ᱢᱩᱨᱢᱩ ᱦᱮᱸ ᱡᱤᱞᱤᱧ ᱴᱟᱹᱲᱤ ᱠᱷᱚᱱ ᱨᱚᱲᱮᱫᱼᱟᱹᱞᱤᱧ ᱱᱤᱛᱳᱜ ᱫᱚ ᱯᱟᱹᱦᱤᱞ ᱫᱚᱞᱤᱧ ᱛᱟᱦᱮᱸᱞᱮᱱᱟ ᱛᱚ ᱵᱚᱫᱚᱞ ᱟᱠᱟᱱᱟᱞᱤᱧ ᱱᱤᱳᱚᱜ ᱫᱚ ᱛᱚ ᱚᱱᱟᱛᱮ ᱟᱹᱞᱤᱧ ᱫᱚ ᱱᱤᱛᱳᱜ ᱱᱟᱣᱟ ᱥᱟᱦᱟᱨ ᱨᱮ ᱦᱮᱱᱟᱜ ᱞᱤᱧᱟᱹ ᱱᱤᱛᱳᱜ ᱫᱚ ᱱᱤᱛᱳᱜ ᱫᱚ ᱥᱮᱠᱴᱟᱨ ᱱᱟᱭᱤᱱ ᱨᱮ ᱦᱮᱱᱟᱜ ᱞᱤᱧᱟᱹ ᱛᱚ ᱚᱱᱟ ᱛᱮᱞᱤᱧ ᱢᱮᱱᱮᱫᱼᱟ ᱱᱤᱛᱳᱜ ᱫᱚ ᱯᱟᱹᱦᱤᱞ ᱡᱮᱴᱟᱵᱮᱱ ᱠᱳᱞᱮᱫ ᱛᱟᱦᱮᱱᱟ ᱛᱚ ᱚᱱᱟ ᱨᱮᱫᱚ ᱟᱫᱚ ᱟᱞᱚᱵᱮᱱ ᱰᱮᱞᱤᱵᱷᱟᱨᱤᱭᱟ ᱱᱤᱛᱳᱜ ᱫᱚ ᱟᱹᱞᱤᱧ ᱫᱚ ᱱᱟᱣᱟ ᱥᱟᱦᱟᱨ ᱱᱟᱭᱤᱱ ᱨᱮᱜᱮ ᱟᱹᱵᱮᱱ ᱫᱚᱵᱮᱱ ᱥᱮᱠᱴᱚᱨ ᱱᱟᱭᱤᱱ ᱵᱳᱠᱟᱨᱳ ᱨᱮᱵᱮᱱ ᱵᱷᱮᱡᱟᱣᱟᱞᱤᱧᱟᱹ ᱛᱚ ᱚᱱᱟᱛᱮ ᱟᱹᱞᱤᱧᱟᱜ ᱟᱭᱰᱤ ᱫᱚ ᱱᱚᱣᱟ ᱦᱩᱭᱩᱜ ᱠᱟᱱᱟ ᱠᱤ ᱟᱴ ᱱᱚ ᱥᱟᱛ ᱛᱤᱱ ᱫᱩ ᱮᱠ ᱯᱟᱸᱪ ᱥᱟᱛ ᱡᱤᱨᱳ ᱛᱚ ᱱᱚᱣᱟ ᱨᱮᱜᱮ ᱟᱵᱮᱱ ᱫᱚᱵᱮᱱ ᱵᱷᱮᱡᱟ ᱟᱹᱞᱤᱧᱟ ᱟᱫᱚ